ᱦᱮᱸ ᱦᱮᱸ ᱨᱟᱵᱟᱝ ᱫᱤᱱ ᱨᱟᱵᱟᱝ ᱫᱤᱱ ᱥᱚᱢᱚᱭ ᱨᱮ ᱤᱧ ᱢᱤᱫᱴᱟᱝ ᱤᱧ ᱦᱟᱛᱟᱣ ᱞᱮᱫ ᱛᱟᱦᱮᱱᱟ ᱟᱫᱚ ᱚᱱᱟ ᱫᱚ ᱫᱚᱢᱮᱧ ᱠᱩᱥᱤᱭᱟᱫᱟ ᱟᱨ ᱚᱱᱟ ᱦᱚᱨᱚᱜ ᱠᱟᱛᱮᱫ ᱦᱚᱸ ᱟᱹᱰᱤ ᱥᱮ ᱟᱹᱰᱤ ᱨᱟᱹᱥᱠᱟᱹ ᱜᱮ ᱵᱩᱡᱷᱟᱹᱜᱼᱟ ᱚᱱᱟ ᱫᱚ ᱧᱮᱞ ᱛᱮᱦᱚᱸ ᱟᱹᱰᱤ ᱪᱮᱦᱨᱟ ᱧᱮᱞᱚᱜᱼᱟ ᱟᱨ ᱟᱨ ᱦᱚᱨᱚᱜ ᱠᱟᱛᱮᱫ ᱦᱚᱸ ᱟᱹᱰᱤ ᱨᱚᱢᱚᱡᱽ ᱜᱮ ᱵᱩᱡᱷᱟᱹᱜᱼᱟ ᱚᱱᱟ ᱥᱟᱶᱛᱮ ᱤᱧᱫᱚ ᱱᱤᱭᱟᱹᱜᱮ ᱢᱮᱱ ᱥᱟᱱᱟᱧ ᱠᱟᱱᱟ ᱡᱮ ᱚᱱᱟ ᱞᱮᱠᱟᱱᱟᱜ ᱟᱨᱦᱚᱸ ᱦᱟᱛᱟᱣ ᱥᱟᱱᱟᱧ ᱠᱟᱱᱟ ᱟᱨ ᱥᱮ ᱜᱟᱛᱮ ᱠᱚᱦᱚᱸ ᱚᱱᱠᱟᱱᱟᱜ ᱜᱮ ᱦᱚᱨᱚᱜ ᱦᱚᱧ ᱢᱮᱛᱟ ᱟᱠᱚᱣᱟ ᱟᱨ ᱚᱱᱟ ᱧᱮᱞᱦᱚᱸ ᱫᱟᱢ ᱦᱚᱸ ᱩᱱᱟᱹᱜ ᱫᱚ ᱵᱟᱭ ᱫᱟᱢᱟ ᱟᱨ ᱥᱮ ᱚᱱᱟ ᱠᱚᱢ ᱫᱟᱢ ᱨᱮᱦᱚᱸ ᱟᱹᱰᱤ ᱵᱮᱥᱜᱮ ᱧᱮᱞᱚᱜ ᱠᱟᱱ ᱛᱟᱦᱮᱱᱟ ᱟᱨ ᱚᱱᱟ ᱦᱚᱨᱚᱜ ᱠᱟᱛᱮᱫ ᱱᱩᱱᱟᱹᱜ ᱵᱩᱡᱷᱟᱹᱜ ᱠᱟᱱ ᱛᱟᱦᱮᱱᱟ ᱡᱮ ᱮᱴᱟᱜ ᱫᱚᱛᱚ ᱠᱚᱫᱚ ᱦᱚᱨᱚᱜ ᱥᱮ ᱠᱚᱭᱚᱜ ᱦᱚᱸ ᱵᱟᱭ ᱥᱟᱱᱟ ᱠᱟᱱ ᱛᱟᱦᱮᱱᱟ ᱚᱱᱟ ᱤᱭᱟᱹᱛᱮ ᱤᱧᱫᱚ ᱱᱤᱭᱟᱹᱜᱮ ᱢᱮᱱ ᱥᱟᱱᱟᱧ ᱠᱟᱱᱟ ᱡᱮ ᱚᱱᱟ ᱞᱮᱠᱟᱱᱟᱜ ᱧᱟᱢᱚᱜ ᱠᱷᱟᱱ ᱟᱨᱦᱚᱸ ᱤᱧᱫᱚᱧ ᱦᱟᱛᱟᱣᱟ